ᱫᱟᱨᱮ ᱦᱟᱨᱟ ᱚᱪᱚᱭ ᱞᱟᱹᱜᱤᱫ ᱫᱚ ᱞᱚᱥᱚᱫ ᱦᱟᱥᱟ ᱵᱮᱵᱷᱟᱨ ᱦᱩᱭᱩᱜ ᱠᱟᱱᱟ ᱢᱮᱱᱮᱫ ᱫᱚ ᱫᱳᱣᱟᱥ ᱢᱟᱴᱤ ᱟᱨ ᱡᱚᱨᱚᱢ ᱞᱟᱹᱜᱤᱫ ᱫᱚ ᱥᱮ ᱡᱳᱨ ᱞᱟᱹᱜᱤᱫ ᱫᱚ ᱡᱳᱹᱭᱵᱳ ᱥᱟᱨ ᱵᱮᱵᱷᱟᱨ ᱮᱫᱟ